ᱦᱮᱞᱳ ᱦᱮᱞᱳ ᱟᱹᱞᱤᱧ ᱪᱟᱥᱵᱟᱥ ᱠᱚᱢᱯᱟᱹᱱᱤ ᱠᱷᱚᱱᱞᱤᱧ ᱞᱟᱹᱭᱮᱫᱟ ᱦᱮᱸ ᱢᱮᱱᱫᱟᱞᱤᱧ ᱟᱯᱮ ᱪᱮᱫ ᱠᱩ ᱥᱟᱨᱯᱮ ᱵᱮᱵᱚᱦᱟᱨ ᱜᱮᱭᱟ ᱳ ᱦᱮᱸ ᱟᱫᱚ ᱚᱱᱟᱜᱤ ᱟᱞᱮᱭᱟᱜ ᱠᱚᱢᱯᱟᱱᱤᱨᱮ ᱢᱤᱫᱴᱮᱡ ᱯᱨᱚᱰᱟᱠᱴ ᱦᱮᱡ ᱟᱠᱟᱱᱟ ᱱᱟᱣᱟᱜᱤ ᱡᱚᱫᱤ ᱯᱮ ᱦᱟᱛᱟᱣᱠᱷᱟᱡ ᱚᱱᱟᱞᱟᱹᱜᱤᱫ ᱜᱮᱞᱤᱧ ᱢᱮᱱᱮᱫᱟ ᱦᱮᱸ ᱟᱫᱚ ᱢᱟᱱᱮ ᱱᱚᱜᱚᱭ ᱱᱤᱭᱟᱹ ᱤᱭᱟᱹ ᱨᱮᱫᱚ ᱰᱷᱤᱨ ᱚᱱᱟ ᱠᱮᱢᱤᱠᱮᱞ ᱪᱮᱫ ᱦᱚᱸ ᱚᱱᱟᱠᱚᱫᱚ ᱵᱟᱹᱱᱩᱜ ᱟᱠᱟᱫᱟ ᱳᱭ ᱯᱨᱚᱠᱤᱛᱤ ᱨᱮᱱᱟᱜ ᱟᱥᱯᱟᱥ ᱯᱨᱚᱠᱤᱛᱤ ᱨᱮᱱᱟᱜ ᱢᱟᱱᱮ ᱢᱚᱡ ᱢᱚᱡ ᱡᱤᱱᱤᱥ ᱠᱩ ᱫᱤᱭᱮᱜᱤ ᱚᱱᱟ ᱚᱱᱟ ᱫᱚᱞᱮ ᱛᱚᱭᱨᱤᱭᱟᱠᱟᱫᱟ ᱡᱚᱫᱤᱯᱮ ᱦᱟᱛᱟᱣ ᱠᱷᱟᱡ ᱛᱟᱦᱚᱞᱮ ᱯᱮ ᱞᱟᱹᱭ ᱫᱟᱲᱮᱭᱮᱟᱜᱼᱟ ᱢᱟᱱᱮ ᱯᱷᱚᱞᱚᱱ ᱠᱩ ᱡᱟᱛᱮ ᱢᱚᱡᱜᱤ ᱦᱩᱭᱩᱜᱼᱟ ᱫᱟᱨᱤ ᱠᱩ ᱞᱟᱹᱴᱩᱜᱼᱟ ᱚᱱᱟ ᱚᱱᱟ ᱥᱟᱨᱦᱚᱸ ᱢᱚᱡᱜᱤ ᱡᱩᱛᱩᱜᱼᱟ ᱦᱮᱸ ᱦᱮᱸ ᱚᱱᱟᱠᱩ ᱫᱚ ᱦᱩᱭᱩᱜ ᱜᱮᱭᱟ ᱟᱨᱦᱚᱸ ᱱᱚᱜᱚᱸᱭ ᱱᱤᱭᱟᱹᱢ ᱞᱟᱜᱟᱣ ᱞᱮᱠᱷᱟᱡ ᱫᱚ ᱵᱚᱞᱮ ᱢᱚᱡᱛᱮ ᱫᱟᱨᱤᱜᱼᱟ ᱫᱟᱨᱤ ᱦᱚᱸ ᱞᱟᱹᱴᱩᱜᱼᱟ ᱯᱷᱚᱞᱚᱱ ᱢᱚᱡᱜᱤ ᱦᱩᱭᱩᱜᱼᱟ ᱦᱮᱸ ᱚᱱᱟ ᱜᱮᱞᱤᱧ ᱢᱮᱱᱮᱫ ᱠᱟᱱᱛᱟᱦᱮᱸᱫᱼᱟ ᱡᱚᱫᱤᱯᱮ ᱦᱟᱛᱟᱣ ᱞᱮᱠᱷᱟᱡ ᱦᱮᱸ ᱦᱮᱸ ᱛᱷᱚᱲᱟᱢ ᱞᱟᱹᱭ ᱟᱠᱩᱣᱟ ᱩᱱᱠᱩ ᱦᱚᱸ ᱢᱟᱱᱮ ᱩᱱᱠᱩ ᱦᱚᱸ ᱛᱷᱚᱲᱟᱧ ᱞᱟᱹᱭ ᱟᱠᱩᱣᱟ ᱪᱮᱫ ᱞᱮᱠᱟ ᱱᱚᱣᱟ ᱨᱮᱱᱟᱜ ᱩᱯᱚᱠᱟᱨᱤᱛᱟ ᱪᱮᱫᱠᱩ ᱢᱮᱱᱟᱜ ᱟᱠᱟᱫᱟ ᱦᱮᱸ ᱦᱮᱸ ᱫᱟᱢᱦᱚ ᱵᱟᱝ ᱰᱷᱤᱨᱟ ᱠᱚᱢ ᱜᱮᱭᱟ ᱫᱟᱢ ᱦᱚᱸ ᱫᱟᱢ ᱦᱚᱸ ᱠᱚᱢᱜᱮᱭᱟ ᱡᱚᱛᱚ ᱦᱚᱲ ᱜᱮᱠᱩ ᱦᱟᱛᱟᱣ ᱫᱟᱲᱤᱭᱟᱜᱼᱟ ᱚᱱᱟᱫᱚ ᱦᱮᱸ ᱦᱮᱸ ᱯᱷᱚᱥᱚᱞ ᱫᱚ ᱢᱚᱡᱜᱤ ᱦᱩᱭᱩᱜᱼᱟ ᱱᱟᱣᱟ ᱜᱮᱞᱮ ᱛᱩᱫ ᱟᱠᱟᱫᱟ ᱱᱚᱣᱟ ᱯᱨᱚᱰᱟᱠᱴ ᱫᱚ ᱯᱷᱚᱥᱚᱞ ᱦᱚᱸ ᱢᱚᱡᱜᱤ ᱦᱩᱭᱩᱜᱼᱟ ᱦᱮᱸ ᱛᱟᱦᱚᱞᱮ ᱚᱱᱟᱜᱤ ᱛᱤᱥ ᱠᱚᱛᱮᱞᱮ ᱪᱟᱞᱟᱜ ᱟ ᱟᱯᱮᱴᱷᱮᱡ ᱛᱚᱵᱮ ᱞᱟᱹᱭᱯᱮ ᱦᱮᱸ ᱡᱟᱦᱟᱸ ᱛᱤᱥᱠᱩ ᱛᱟᱦᱮᱸᱱᱟ ᱟᱸᱛᱩᱨᱮᱱ ᱦᱚᱲᱠᱩ ᱡᱚᱛᱚ ᱦᱮᱸ ᱚ ᱴᱷᱤᱠᱜᱮᱭᱟ ᱛᱟᱦᱚᱞᱮ ᱪᱟᱞᱟᱜ ᱟᱞᱮ ᱱᱟᱦᱟᱜ ᱢᱤᱫ ᱫᱤᱱ ᱡᱚᱛᱚ ᱦᱚᱲᱞᱮ ᱜᱟᱞᱢᱟᱨᱟᱣ ᱟᱠᱩᱣᱟ ᱩᱱᱠᱩᱦᱚᱸ ᱡᱟᱜᱮᱠᱩ ᱵᱩᱡᱷᱟᱹᱣᱟ ᱛᱷᱚᱲᱟᱠᱩ ᱦᱟᱛᱟᱣ ᱞᱮᱠᱷᱟᱱ ᱵᱚᱞᱮ ᱢᱚᱡᱠᱤ ᱦᱩᱭᱩᱜᱼᱟ ᱵᱟᱝ ᱵᱟᱝ ᱨᱚᱜ ᱠᱚᱫᱚ ᱵᱟᱝ ᱦᱩᱭᱩᱜ ᱟ ᱴᱷᱤᱠᱜᱮᱭᱟ ᱱᱤᱭᱟᱹ ᱯᱨᱚᱰᱟᱠᱴ ᱫᱚ ᱦᱮᱸ ᱦᱮᱸ ᱤᱫᱤᱭᱟᱞᱮ ᱱᱟᱦᱟᱜ ᱢᱤᱫ ᱫᱤᱱ ᱟᱯᱮ ᱦᱚᱯᱮ ᱮᱢ ᱞᱟᱜᱟᱭᱟ ᱠᱷᱮᱛ ᱨᱮ ᱢᱚᱡᱜᱤ ᱦᱩᱭᱩᱜᱼᱟ ᱦᱮᱸ ᱚᱱᱟ ᱦᱩᱲᱩ ᱦᱩᱲᱩ ᱛᱩᱲᱤ ᱚᱱᱟ ᱜᱩᱦᱩᱢ ᱠᱚᱨᱮ ᱥᱚᱵᱡᱤ ᱠᱚᱨᱮ ᱦᱚᱸᱭᱮᱢ ᱮᱢ ᱫᱟᱲᱤᱭᱟᱜᱼᱟ ᱦᱮᱸ ᱦᱮᱸ ᱦᱮᱸ ᱦᱮᱸ ᱦᱮᱸ ᱢᱚᱡᱜᱤ ᱦᱩᱭᱩᱜᱼᱟ ᱴᱷᱤᱠᱜᱮᱭᱟ ᱢᱟ ᱛᱟᱦᱚᱞᱮ ᱞᱮ ᱪᱟᱞᱟᱜᱼᱟ ᱢᱤᱫ ᱫᱤᱱ ᱦᱚᱲ ᱠᱚ ᱱᱟᱦᱟᱜ ᱯᱮ ᱞᱟᱹᱭ ᱟᱠᱩᱣᱟ ᱴᱷᱤᱠᱜᱮᱭᱟ ᱛᱟᱦᱚᱞᱮ ᱫᱚᱦᱚᱭᱮᱫᱟᱞᱤᱧ